ᱟᱢᱫᱚ ᱚᱲᱟᱜ ᱠᱚᱨᱮ ᱪᱮᱫ ᱪᱮᱫ ᱠᱚᱢ ᱠᱟᱹᱢᱤᱭᱟ ᱚᱱᱟ ᱥᱟᱶᱛᱮ ᱠᱷᱮᱞᱚᱸᱰ ᱪᱮᱫᱟᱜ ᱵᱷᱟᱹᱜᱤᱭᱟᱹ ᱪᱮᱫ ᱪᱮᱫ ᱮᱢ ᱠᱷᱮᱞᱚᱸᱰ ᱟᱠᱟᱫᱟ ᱟᱨ ᱚᱠᱟ ᱠᱚᱨᱮ ᱠᱷᱮᱞᱚᱸᱰ ᱮᱢ ᱪᱟᱞᱟᱣ ᱟᱠᱟᱱᱟ ᱤᱧᱫᱚ ᱟᱞᱮᱫᱚ ᱚᱲᱟᱜ ᱨᱤᱧ ᱛᱟᱦᱮᱱ ᱠᱷᱟᱡ ᱤᱧᱫᱚ ᱱᱚᱜᱼᱚᱭ ᱦᱩᱲᱩ ᱠᱚᱞᱮ ᱨᱚᱦᱚᱭᱟ ᱪᱟᱥᱼᱵᱟᱥᱚᱜ ᱟᱞᱮ ᱦᱩᱲᱩ ᱠᱚ ᱨᱚᱦᱚᱭ ᱵᱟᱲᱟ ᱠᱟᱛᱮᱫ ᱱᱚᱜᱼᱚᱭ ᱦᱩᱲᱩ ᱨᱚᱦᱚᱭ ᱟᱞᱮ ᱥᱮ ᱵᱟᱝ ᱦᱮᱸ ᱯᱨᱚᱛᱷᱚᱢ ᱫᱚ ᱱᱚᱜᱼᱚᱭ ᱞᱮ ᱥᱤ ᱠᱮᱫᱟ ᱥᱤ ᱠᱟᱛᱮᱫ ᱚᱱᱮ ᱜᱟᱹᱪᱷᱤ ᱞᱮ ᱟᱯᱷᱚᱨ ᱠᱮᱫᱟ ᱦᱩᱲᱩ ᱞᱮ ᱟᱯᱷᱚᱨ ᱠᱮᱫᱟ ᱦᱩᱲᱩ ᱟᱯᱷᱚᱨ ᱠᱟᱛᱮᱫ ᱱᱚᱜᱼᱚᱭ ᱠᱷᱮᱛ ᱞᱮ ᱥᱤ ᱠᱮᱫᱟ ᱠᱷᱮᱛ ᱥᱤ ᱠᱟᱛᱮᱫ ᱢᱤᱫ ᱪᱟᱥ ᱥᱤ ᱠᱟᱛᱮᱫ ᱱᱚᱜᱼᱚᱭ ᱯᱤᱰᱷᱟᱺ ᱠᱚᱞᱮ ᱟᱲᱮ ᱠᱮᱫᱟ ᱟᱲᱮ ᱯᱚᱨᱮ ᱞᱚᱥᱚᱫ ᱦᱩᱭᱩᱜᱼᱟ ᱮᱢᱟᱱ ᱦᱩᱭᱩᱜᱼᱟ ᱛᱟᱨᱯᱚᱨᱮ ᱱᱚᱜᱼᱚᱭ ᱜᱟᱹᱪᱷᱤ ᱠᱚ ᱛᱩᱫ ᱵᱟᱲᱟ ᱠᱟᱛᱮᱫ ᱦᱩᱲᱩ ᱞᱮ ᱨᱚᱦᱚᱭᱟ ᱚᱱᱟ ᱦᱩᱲᱩ ᱨᱚᱦᱚᱭ ᱵᱟᱲᱟ ᱠᱟᱛᱮᱫ ᱱᱚᱜᱼᱚᱭ ᱱᱤᱛᱚᱜ ᱢᱟ ᱦᱩᱲᱩ ᱨᱚᱦᱚᱭ ᱵᱟᱲᱟ ᱠᱟᱛᱮᱫ ᱯᱷᱟᱸᱠᱟ ᱜᱮᱞᱮ ᱛᱟᱦᱮᱱᱟ ᱛᱟᱨᱯᱚᱨᱮ ᱱᱚᱜᱼᱚᱭ ᱯᱷᱩᱴᱵᱚᱞ ᱜᱟᱛᱮᱫ ᱞᱮ ᱪᱟᱞᱟᱣ ᱵᱟᱲᱟᱜᱼᱟ ᱯᱷᱩᱴᱵᱚᱞ ᱜᱟᱛᱮᱜ ᱞᱮ ᱪᱟᱞᱟᱜ ᱵᱟᱲᱟᱜᱼᱟ ᱥᱟᱺᱜᱤᱧ ᱥᱟᱺᱜᱤᱧ ᱛᱮᱜᱮᱞᱮ ᱪᱟᱞᱟᱣ ᱵᱟᱲᱟᱜᱼᱟ ᱦᱟᱱᱛᱮ ᱯᱟᱹᱠᱩᱣᱟᱹ ᱦᱟᱱᱛᱮ ᱚᱱᱟ ᱩᱛᱛᱚᱨ ᱫᱤᱱᱟᱡᱽᱯᱩᱨ ᱥᱮᱫ ᱱᱚᱛᱮ ᱟᱞᱟᱜ ᱥᱮᱜ ᱯᱨᱟᱭᱤᱡᱽ ᱫᱚᱞᱮ ᱟᱹᱜᱩ ᱵᱟᱲᱟ ᱠᱟᱜ ᱜᱮᱭᱟ ᱢᱳᱴᱟᱢᱩᱴᱤ ᱟᱭᱢᱟ ᱡᱟᱭᱜᱟ ᱠᱷᱚᱡ ᱜᱮ ᱢᱤᱫ ᱫᱷᱟᱣ ᱞᱮ ᱪᱟᱞᱟᱣ ᱞᱮᱱᱟ ᱚᱱᱟ ᱥᱚᱵᱥᱮ ᱵᱟᱫ ᱚᱸᱰᱮ ᱠᱷᱚᱡ ᱞᱮ ᱪᱟᱢᱯᱤᱭᱟᱱ ᱦᱮᱡ ᱞᱮᱱᱟ ᱟᱨ ᱫᱤᱱᱟᱡᱽᱯᱩᱨ ᱞᱮ ᱪᱟᱞᱟᱣ ᱞᱮᱱᱟ ᱚᱸᱰᱮ ᱠᱷᱚᱡ ᱦᱚᱸᱞᱮ ᱪᱟᱢᱯᱤᱭᱟᱱ ᱦᱮᱡ ᱞᱮᱱᱟ ᱟᱨ ᱟᱞᱟᱞ ᱢᱮᱥᱟ ᱞᱮ ᱪᱟᱞᱟᱣ ᱵᱟᱲᱟ ᱠᱟᱱᱟ ᱠᱷᱟᱹᱞᱤ ᱚᱱᱛᱮ ᱠᱷᱚᱡ ᱫᱚᱞᱮ ᱪᱟᱞᱟᱣ ᱫᱚᱞᱮ ᱪᱟᱞᱟᱣ ᱞᱮᱱ ᱜᱮᱭᱟ ᱢᱟᱱᱮ ᱵᱟᱝ ᱵᱟᱞᱮ ᱡᱤᱛᱟᱹᱣ ᱫᱟᱲᱮᱭᱟᱫᱟ ᱚᱵᱛᱮ ᱠᱷᱚᱡ ᱫᱚ ᱢᱟᱱᱮ ᱯᱷᱩᱴᱵᱚᱞ ᱜᱟᱛᱮᱜ ᱫᱚ ᱪᱮᱫ ᱤᱧ ᱢᱮᱱᱟ ᱢᱤᱫᱴᱮᱡ ᱨᱟᱹᱥᱠᱟᱹ ᱠᱟᱱᱟ ᱚᱲᱟᱜ ᱨᱮᱱᱟᱜ ᱤᱧ ᱠᱟᱹᱢᱤ ᱠᱮᱫᱟ ᱠᱟᱹᱢᱤ ᱵᱟᱲᱟ ᱠᱟᱛᱮᱫ ᱡᱮ ᱱᱚᱜᱼᱚᱭ ᱠᱟᱹᱢᱤ ᱵᱟᱹᱱᱩᱜᱼᱟ ᱯᱟᱸᱪ ᱪᱷᱚ ᱫᱤᱱ ᱵᱟᱹᱱᱩᱜ ᱛᱤᱧᱟ ᱠᱟᱹᱢᱤ ᱟᱫᱚ ᱪᱮᱫ ᱤᱧ ᱪᱤᱠᱟᱹᱭᱟ ᱤᱧᱫᱚ ᱩᱱ ᱥᱚᱢᱚᱭ ᱫᱚ ᱪᱮᱫ ᱱᱟᱥᱮᱭᱟᱜ ᱯᱷᱟᱸᱠᱟᱧ ᱧᱟᱢ ᱞᱮᱠᱷᱟᱡ ᱜᱮ ᱜᱟᱛᱮᱜ ᱪᱟᱞᱟᱜ ᱦᱩᱭᱩᱜ ᱛᱤᱧᱟ ᱤᱧᱫᱚ ᱡᱮ ᱚᱲᱟᱜ ᱨᱮᱱᱟᱜ ᱠᱟᱹᱢᱤ ᱢᱟᱹᱧ ᱥᱟᱹᱛ ᱟᱹᱜᱩ ᱠᱮᱜ ᱛᱟᱦᱞᱮ ᱪᱮᱫ ᱤᱧ ᱪᱤᱠᱟᱭᱟ ᱡᱚᱛᱚ ᱟᱹᱛᱩ ᱨᱮᱱ ᱠᱚᱲᱟ ᱠᱚ ᱢᱮᱱᱟ ᱫᱮᱞᱟᱵᱚᱱ ᱜᱟᱛᱮ ᱦᱤᱡᱩᱜᱼᱟ ᱩᱱ ᱥᱚᱢᱚᱭ ᱜᱮ ᱟᱞᱮ ᱫᱚ ᱜᱟᱛᱮᱜ ᱞᱮ ᱪᱟᱞᱟᱜᱼᱟ ᱢᱤᱫᱴᱮᱡ ᱱᱤᱛ ᱫᱚ ᱨᱟᱹᱥᱠᱟᱹ ᱠᱟᱱ ᱛᱟᱞᱮᱭᱟ ᱢᱟᱱᱮ ᱚᱲᱟᱜ ᱨᱮᱱᱟᱜ ᱠᱟᱹᱢᱤ ᱵᱟᱹᱜᱤ ᱠᱟᱛᱮᱫ ᱫᱚ ᱵᱟᱝ ᱢᱟᱱᱮ ᱚᱲᱟᱜ ᱨᱮᱱᱟᱜ ᱠᱟᱹᱢᱤᱞᱮ ᱪᱟᱵᱟᱭᱟ ᱛᱟᱨᱯᱚᱨᱮ ᱜᱟᱛᱮᱜ ᱞᱮ ᱫᱟᱬᱟᱱᱟ